ᱤᱧ ᱟᱹᱰᱤ ᱡᱳᱨ ᱱᱚᱣᱟᱨᱮ ᱥᱟᱱᱛᱟᱲᱤ ᱥᱮᱪᱮᱫ ᱤᱫᱤᱠᱟᱛᱮᱫ ᱟᱹᱰᱤ ᱢᱟᱲᱟᱝ ᱠᱷᱚᱱᱜᱮ ᱪᱤᱨᱜᱟᱹᱞ ᱢᱤᱱᱟᱹᱧᱟ ᱟᱨ ᱱᱚᱣᱟ ᱤᱧ ᱟᱨᱠᱟᱹᱴᱤᱡ ᱯᱟᱨᱥᱤ ᱥᱮᱬᱟ ᱤᱫᱤ ᱠᱟᱛᱮᱫᱼᱜᱮ ᱜᱤᱫᱽᱨᱟᱹ ᱠᱚ ᱟᱹᱰᱤ ᱢᱟᱲᱟᱝ ᱠᱚᱨᱮ ᱠᱷᱚᱱ ᱜᱤᱧ ᱥᱮᱪᱮᱫ ᱟᱠᱟᱫ ᱠᱚᱣᱟ ᱱᱤᱛᱳᱜ ᱤᱧ ᱥᱮᱪᱮᱫᱮᱫ ᱠᱚᱜᱮᱭᱟ ᱚᱱᱟ ᱞᱟᱹᱜᱤᱫᱼᱛᱮ ᱱᱤᱛᱳᱜ ᱡᱟᱦᱟᱸ ᱟᱨ ᱤᱧ ᱢᱚᱱᱮᱭᱮᱫᱟᱹᱧ ᱚᱲᱟᱜ ᱚᱲᱟᱜ ᱱᱚᱣᱟ ᱟᱵᱚ ᱯᱟᱹᱨᱥᱤ ᱥᱟᱱᱛᱟᱲᱤ ᱯᱟᱹᱨᱥᱤ ᱥᱮᱬᱟ ᱞᱟᱹᱠᱛᱤᱜ ᱠᱟᱱ ᱜᱮᱛᱟᱵᱚᱱᱟ ᱪᱮᱫᱟᱜ ᱵᱟᱝᱢᱟ ᱟᱵᱚ ᱥᱟᱱᱛᱟᱲᱤ ᱯᱟᱹᱨᱥᱤ ᱥᱮᱬᱟ ᱟᱵᱚᱣᱟᱜ ᱵᱷᱟᱥᱟᱛᱮ ᱟᱵᱚᱣᱟᱜ ᱨᱚᱲᱛᱮ ᱟᱵᱚᱣᱟᱜ ᱡᱟᱱᱟᱢ ᱟᱲᱟᱝ ᱛᱮᱵᱚᱱ ᱨᱚᱲ ᱦᱚᱪᱚ ᱞᱮᱠᱚ ᱠᱷᱟᱱ ᱜᱤᱫᱽᱨᱟᱹ ᱠᱚ ᱮᱱᱠᱷᱟᱱ ᱟᱵᱚ ᱟᱵᱚᱣᱟᱜ ᱛᱮᱵᱚᱱ ᱪᱟᱹᱠᱨᱤ ᱱᱚᱠᱨᱤ ᱟᱵᱚᱣᱟᱜ ᱨᱚᱲ ᱱᱤᱛᱳᱜ ᱫᱚ ᱮᱭᱤᱴ ᱥᱤᱰᱩᱭᱮᱞ ᱨᱮ ᱦᱮᱡ ᱟᱠᱟᱱᱟ ᱟᱵᱚᱣᱟᱜ ᱯᱟᱹᱨᱥᱤ ᱟᱨ ᱟᱲᱟᱝ ᱛᱟᱵᱚᱱ ᱚᱱᱟ ᱞᱟᱹᱜᱤᱫᱼᱛᱮ ᱟᱵᱚ ᱱᱤᱛᱳᱜ ᱟᱵᱚᱣᱟᱜ ᱵᱷᱟᱥᱟ ᱯᱟᱹᱨᱥᱤ ᱛᱮᱵᱚᱱ ᱞᱟᱦᱟᱜᱼᱟ ᱟᱨ ᱚᱱᱟ ᱠᱚ